ᱢᱤᱫ ᱜᱟᱛᱮ ᱠᱩᱲᱤᱭᱟᱜ ᱡᱟᱱᱟᱢ ᱢᱟᱦᱟᱨᱮ ᱪᱮᱫ ᱜᱤᱯᱷᱴ ᱤᱧ ᱮᱢᱟᱭᱟ ᱵᱟᱝ ᱤᱧ ᱩᱭᱦᱟᱹᱨ ᱫᱟᱲᱮᱭᱟᱜ ᱠᱟᱱ ᱛᱟᱦᱮᱱᱟ ᱟᱫᱚ ᱩᱭᱦᱟᱹᱨ ᱩᱭᱦᱟᱹᱨ ᱛᱮ ᱩᱭᱦᱟᱹᱨ ᱧᱟᱢ ᱠᱮᱫᱟ ᱵᱟᱝᱢᱟ ᱢᱤᱫ ᱜᱤᱯᱷᱴ ᱦᱟᱛᱟᱣ ᱠᱟᱛᱮ ᱚᱲᱟᱜ ᱨᱮ ᱛᱤ ᱛᱮᱧ ᱯᱮᱱᱴᱤᱝ ᱠᱮᱫᱟ ᱚᱱᱟ ᱪᱮᱛᱟᱱ ᱨᱮ ᱵᱟᱦᱟ ᱟᱨ ᱯᱩᱛᱩᱞ ᱚᱱᱟ ᱯᱮᱱᱴᱤᱝ ᱠᱟᱛᱮ ᱤᱧ ᱜᱟᱛᱮ ᱠᱩᱲᱤᱧ ᱮᱢᱟ ᱟᱫᱮᱭᱟ ᱪᱮᱫᱟᱜ ᱥᱮ ᱠᱤᱨᱤᱧ ᱠᱟᱛᱮ ᱟᱭᱢᱟ ᱞᱮᱠᱟᱱ ᱜᱤᱯᱷᱴ ᱧᱟᱢᱚᱜᱼᱟ ᱢᱮᱱᱠᱷᱟᱱ ᱛᱤ ᱨᱮᱭᱟᱜ ᱯᱮᱱᱴᱤᱝ ᱱᱚᱣᱟ ᱫᱚ ᱟᱹᱰᱤᱜᱮ ᱠᱚᱢ ᱧᱟᱢᱚᱜᱼᱟ ᱚᱱᱟ ᱞᱟᱹᱜᱤᱫ ᱜᱮ ᱤᱧ ᱫᱚ ᱱᱚᱝᱠᱟᱧ ᱩᱭᱦᱟᱹᱨ ᱠᱮᱫᱟ ᱵᱟᱝᱢᱟ ᱤᱧ ᱫᱚ ᱯᱮᱱᱴᱤᱝ ᱠᱟᱛᱮ ᱜᱤᱯᱷᱴ ᱤᱧ ᱮᱢᱟᱭᱟ ᱱᱚᱣᱟ ᱜᱤᱯᱷᱴ ᱫᱚ ᱟᱵᱚ ᱥᱟᱶᱛᱟ ᱨᱮ ᱧᱮᱞᱚᱜᱼᱟ ᱥᱮ ᱟᱹᱰᱤ ᱡᱟᱹᱥᱛᱤ ᱠᱚᱢ ᱜᱮ ᱧᱮᱞᱚᱜᱼᱟ ᱯᱮᱱᱴᱤᱝ ᱫᱚ ᱚᱱᱟᱛᱮ ᱱᱚᱣᱟ ᱠᱚ ᱯᱮᱱᱴᱤᱝ ᱡᱟᱦᱟᱸᱭ ᱠᱚ ᱧᱮᱞ ᱞᱮᱠᱷᱟᱱ ᱟᱹᱰᱤ ᱢᱚᱡᱽ ᱠᱚ ᱧᱮᱞᱟ ᱥᱮ ᱩᱭᱦᱟᱹᱨ ᱟᱠᱚ ᱵᱟᱝᱢᱟ ᱟᱹᱰᱤ ᱱᱟᱯᱟᱭ ᱥᱮ ᱟᱹᱰᱤ ᱢᱚᱡᱽ ᱮ ᱯᱮᱱᱴᱤᱝ ᱟᱠᱟᱫᱟ ᱚᱱᱟ ᱞᱮᱠᱟᱛᱮ ᱤᱧᱟᱹᱜ ᱥᱮ ᱤᱧᱤᱧ ᱞᱟᱹᱠᱛᱤᱧ ᱢᱚᱱᱮᱭᱟ ᱵᱟᱝᱢᱟ ᱯᱮᱱᱴᱤᱝ ᱫᱚ ᱟᱹᱰᱤᱜᱮ ᱞᱟᱹᱠᱛᱤ ᱠᱟᱱᱟ